ᱦᱮᱸ ᱤᱧᱫᱚ ᱡᱤᱞ ᱩᱛᱩᱠᱚᱫᱚ ᱟᱹᱰᱤ ᱡᱳᱨᱜᱮᱧ ᱠᱩᱥᱤᱣᱟᱜᱼᱟ ᱛᱚ ᱡᱤᱞᱦᱚᱸ ᱡᱚᱛᱚᱡᱤᱞ ᱟᱭᱢᱟ ᱡᱤᱞᱜᱮᱞᱮ ᱡᱚᱢᱟ ᱛᱚ ᱟᱭᱢᱟ ᱡᱤᱞᱜᱮ ᱤᱧᱦᱚᱸᱧ ᱡᱚᱢᱟ ᱥᱩᱠᱨᱤᱡᱤᱞ ᱯᱷᱟᱥᱴᱫᱚ ᱥᱩᱠᱨᱤ ᱡᱤᱞᱜᱮ ᱡᱟᱹᱥᱛᱤᱧᱚᱜᱫᱚᱧ ᱩᱥᱤᱣᱟᱜᱼᱟ ᱟᱨ ᱛᱟᱯᱚᱨᱮ ᱯᱳᱞᱴᱤ ᱡᱤᱞ ᱟᱨ ᱦᱟᱹᱠᱩ ᱡᱤᱞ ᱟᱨ ᱠᱟᱹᱴᱤᱡ ᱦᱟᱹᱠᱩᱫᱚ ᱵᱮᱥ ᱵᱷᱟᱜᱮ ᱡᱟᱹᱥᱛᱤᱧᱚᱜ ᱜᱮᱧ ᱠᱩᱥᱩᱣᱟᱠᱚᱣᱟ ᱟᱨ ᱞᱟᱹᱴᱩᱠᱚᱫᱚ ᱩᱱᱟᱹᱜᱫᱚ ᱵᱟᱝ ᱛᱚ ᱠᱟᱹᱴᱤᱡ ᱦᱟᱹᱠᱩᱠᱚ ᱢᱩᱫᱽᱨᱮᱫᱚ ᱤᱪᱟᱹᱜ ᱦᱟᱹᱠᱩ ᱢᱚᱭᱟ ᱦᱟᱹᱠᱩ ᱯᱩᱴᱷᱤ ᱦᱟᱹᱠᱩ ᱩᱱᱠᱚᱫᱚ ᱵᱮᱥ ᱡᱟᱹᱥᱛᱤᱜᱮᱧ ᱠᱩᱥᱤᱣᱟᱠᱚᱣᱟ ᱟᱨ ᱟᱨ ᱟᱲᱟᱜᱼᱥᱟᱠᱟᱢᱠᱚᱦᱚᱸᱧ ᱠᱩᱥᱤᱣᱟᱜ ᱜᱮᱭᱟ ᱟᱲᱟᱜᱼᱥᱟᱠᱟᱢ ᱠᱚᱦᱚᱸ ᱡᱚᱢᱜᱮᱭᱟ ᱟᱨ ᱟᱲᱟᱜᱼᱥᱟᱠᱟᱢ ᱠᱚᱫᱚ ᱦᱩᱭᱩᱜ ᱠᱟᱱᱟ ᱯᱟᱞᱚᱱ ᱟᱲᱟᱜ ᱟᱨ ᱢᱩᱞᱟᱹ ᱟᱲᱟᱜ ᱟᱨ ᱱᱚᱣᱟ ᱱᱤᱛᱚᱜᱢᱟ ᱥᱤᱛᱩᱝ ᱫᱤᱱᱠᱟᱱ ᱱᱤᱛᱚᱜᱫᱚ ᱠᱟᱡᱟᱠᱛᱮ ᱟᱞᱮᱥᱮᱫᱚ ᱚᱱᱟ ᱪᱟᱛᱚᱢ ᱟᱲᱟᱜ ᱟᱨ ᱠᱟᱹᱲᱵᱤ ᱟᱲᱟᱜᱠᱚ ᱟᱲᱟᱜᱚᱜ ᱜᱮᱭᱟ ᱟᱨ ᱚᱱᱟᱠᱚ ᱠᱟᱡᱟᱠᱞᱮ ᱥᱤᱫ ᱟᱹᱜᱩᱭᱟ ᱟᱨ ᱚᱱᱟᱠᱚ ᱩᱛᱩ ᱠᱟᱛᱮᱫᱤᱧ ᱡᱚᱢᱜᱮᱭᱟ ᱟᱹᱰᱤ ᱥᱤᱵᱤᱞᱤᱧ ᱵᱩᱡᱷᱟᱹᱣᱟ ᱟᱨ ᱱᱤᱢ ᱫᱟᱨᱮᱦᱚᱸ ᱱᱤᱛᱚᱜ ᱥᱟᱜᱮᱱ ᱟᱠᱟᱱᱟ ᱛᱚ ᱱᱤᱢ ᱟᱲᱟᱜᱦᱚᱸ ᱡᱚᱢᱜᱮᱭᱟᱹᱧ ᱟᱭᱢᱟ ᱦᱚᱲᱜᱮ ᱵᱟᱠᱚ ᱠᱩᱥᱤᱣᱟᱜᱼᱟ ᱛᱚ ᱤᱧᱫᱚ ᱟᱹᱰᱤ ᱟᱴᱜᱮᱧ ᱠᱩᱥᱤᱣᱟᱜᱼᱟ ᱚᱱᱟ ᱦᱟᱲᱦᱟᱫᱦᱚᱸ ᱟᱹᱰᱤ ᱥᱤᱵᱤᱞᱤᱧ ᱵᱩᱡᱷᱟᱹᱣᱟ ᱟᱨ ᱢᱟᱱᱮ ᱫᱤᱱᱟᱹᱢᱫᱚ ᱢᱤᱫᱴᱮᱱᱫᱚ ᱵᱟᱹᱧ ᱩᱛᱩᱭᱜᱮᱭᱟ ᱛᱮᱦᱮᱧᱫᱚ ᱱᱚᱣᱟ ᱟᱹᱞᱩ ᱵᱷᱟᱡᱟ ᱠᱮᱫᱟᱹᱧ ᱜᱟᱯᱟᱫᱚ ᱦᱚᱭᱛᱳ ᱡᱤᱞ ᱩᱛᱩ ᱦᱩᱭᱩᱜᱼᱟ ᱡᱤᱞ ᱩᱛᱩᱭᱟᱹᱧ ᱟᱨᱦᱚᱸ ᱚᱝᱠᱟ ᱯᱚᱨᱮᱨᱫᱤᱱᱫᱚ ᱦᱚᱭᱛᱳ ᱟᱲᱟᱜ ᱩᱛᱩ ᱚᱱᱠᱟᱛᱮᱜᱮ ᱢᱟᱱᱮ ᱢᱤᱫ ᱥᱚᱯᱛᱟ ᱵᱷᱤᱛᱨᱤᱨᱮ ᱢᱤᱫᱼᱫᱷᱟᱣ ᱵᱟᱨᱰᱟᱣᱫᱚ ᱡᱤᱞ ᱡᱚᱢ ᱦᱩᱭᱩᱜ ᱜᱮᱭᱟ ᱟᱨᱞᱮ ᱡᱚᱢᱜᱮᱭᱟ ᱟᱨ ᱵᱟᱹᱠᱤᱫᱚ ᱡᱚᱛᱚᱫᱤᱱᱫᱚ ᱟᱲᱟᱜᱼᱥᱟᱠᱟᱢ ᱟᱨ ᱟᱲᱟᱜᱼᱥᱟᱠᱟᱢᱜᱮ ᱵᱮᱥ ᱵᱷᱟᱜᱮᱧ ᱠᱩᱥᱤᱣᱟᱜᱼᱟ ᱛᱚ ᱫᱟᱹᱞ ᱩᱛᱩᱫᱚ ᱥᱮᱨᱚᱠᱚᱢᱫᱚ ᱵᱟᱹᱧ ᱠᱩᱥᱤᱣᱟᱜᱼᱟ ᱤᱧᱫᱚ ᱵᱟᱝ ᱥᱤᱵᱤᱞᱤᱧᱟᱹ ᱟᱨ ᱟᱲᱟᱜᱼᱥᱟᱠᱟᱢ ᱟᱨ ᱡᱤᱞ ᱩᱛᱩ ᱱᱚᱣᱟᱠᱚᱜᱮ ᱠᱩᱥᱤᱣᱟᱜᱼᱟ